ᱪᱷᱟᱵᱽᱵᱤᱥᱮ ᱢᱟᱜᱽ ᱟᱴᱷᱟᱨᱚ ᱩᱱᱤᱥᱥᱚ ᱵᱟᱥᱚᱴᱴᱤ ᱟᱴᱷᱟᱨᱚᱭ ᱯᱷᱟᱞᱜᱩᱱ ᱩᱱᱤᱥᱥᱚ ᱪᱩᱣᱟᱛᱛᱚᱨ ᱮᱜᱟᱨᱚᱭ ᱟᱥᱤᱱ ᱩᱱᱤᱥᱥᱚᱭ ᱪᱩᱣᱟᱞᱞᱤᱥ ᱟᱴᱷᱟᱨᱚᱭ ᱵᱷᱟᱫᱚᱨ ᱩᱱᱤᱥᱥᱚ ᱟᱴᱷᱟᱱᱱᱚ ᱛᱮᱭᱤᱥᱮ ᱟᱥᱤᱱ ᱩᱱᱤᱥᱥᱚ ᱪᱷᱮᱥᱚᱴᱴᱤ